ᱩᱠᱤᱞ ᱯᱚᱞᱤᱥ ᱯᱚᱱᱧᱪᱟᱭᱮᱛ ᱥᱮ ᱛᱚᱦᱚᱥᱤᱞ ᱚᱯᱷᱤᱥ ᱨᱮᱱ ᱠᱚ ᱦᱚᱲ ᱞᱮᱠᱟ ᱟᱹᱱ ᱠᱟᱹᱢᱤ ᱠᱟᱹᱢᱟᱹᱭᱟ ᱠᱚ ᱡᱟᱛᱮ ᱤᱧ ᱫᱚ ᱛᱮᱦᱮᱧ ᱫᱷᱟᱹᱵᱤᱡ ᱛᱮ ᱚᱱᱠᱟᱱ ᱚᱱᱟᱸᱴ ᱨᱮᱫᱚ ᱵᱟᱹᱧ ᱥᱟᱢᱟᱝ ᱫᱟᱯᱨᱟᱢ ᱟᱠᱟᱱᱟ ᱟᱫᱚ ᱚᱱᱟ ᱛᱮ ᱚᱱᱟ ᱱᱤᱭᱮ ᱫᱚ ᱤᱭᱟᱹ ᱫᱚ ᱚᱱᱠᱟᱱ ᱚᱵᱷᱤᱜᱚᱛᱟ ᱫᱚ ᱵᱟᱹᱱᱩᱜᱼᱟᱱ ᱛᱤᱧᱟᱹ ᱚᱱᱟ ᱜᱮᱧ ᱞᱟᱹᱭᱟ